ᱟᱞᱮ ᱥᱩᱨ ᱨᱮ ᱦᱟᱸᱥᱯᱟᱛᱟᱞ ᱚᱵᱚᱥᱳ ᱚᱱᱟ ᱠᱟᱹᱴᱤᱡ ᱥᱟᱺᱜᱤᱧ ᱧᱚᱜ ᱨᱮᱜᱮ ᱢᱮᱱᱟᱜ ᱟ ᱢᱮᱱᱠᱷᱟᱱ ᱱᱚᱣᱟ ᱦᱟᱸᱥᱯᱟᱛᱟᱞ ᱨᱮ ᱟᱹᱰᱤ ᱩᱱᱟᱹᱜ ᱥᱩᱵᱤᱫᱟ ᱵᱟᱭ ᱛᱟᱦᱮᱸ ᱠᱟᱱ ᱨᱮᱦᱚᱸ ᱥᱮ ᱥᱟᱨᱤ ᱦᱮᱱᱟᱜ ᱟ ᱚᱱᱟᱠᱩ ᱥᱟᱢᱴᱟᱣ ᱠᱟᱛᱮᱜ ᱡᱚᱛᱚ ᱥᱩᱡᱚᱜ ᱥᱩᱵᱤᱫᱷᱟ ᱡᱮᱢᱚᱱ ᱠᱮᱱᱥᱟᱨ ᱨᱩᱜᱤ ᱦᱚᱲ ᱵᱟᱹᱪᱩᱜ ᱠᱚᱣᱟ ᱚᱱᱟ ᱠᱩᱨᱩᱢᱩᱴᱩ ᱨᱮᱭᱟᱜ ᱤᱧ ᱪᱮᱥᱴᱟᱭᱟ ᱟᱨᱳ ᱟᱨ ᱱᱟᱱᱟᱨᱚᱠᱚᱢ ᱚᱱᱟ ᱠᱟᱜᱚᱡ ᱥᱠᱮᱱ ᱥᱠᱮᱱ ᱨᱮᱭᱟᱜ ᱦᱚᱲ ᱥᱠᱮᱱᱨᱮᱭᱟᱜ ᱚᱱᱟ ᱥᱩᱵᱤᱫᱷᱟ ᱵᱟᱹᱪᱩᱜ ᱟᱱᱟ ᱟᱨᱳ ᱚᱱᱟ ᱵᱟᱛ ᱠᱟᱛᱮᱜ ᱦᱚᱸ ᱱᱚᱣᱟ ᱡᱮ ᱠᱚᱵᱷᱤᱰ ᱨᱮᱠᱩ ᱩᱱᱟᱹᱜ ᱦᱚᱲᱠᱩ ᱦᱟᱱᱛᱮ ᱱᱟᱛᱮ ᱵᱟᱲᱟᱭ ᱱᱟ ᱜᱚᱡ ᱮᱱᱟᱠᱩ ᱩᱱᱠᱩᱣᱟᱜ ᱩᱛᱷᱱᱟᱹᱣ ᱞᱟᱹᱜᱤᱫ ᱛᱮ ᱟᱹᱰᱤᱜᱟᱱ ᱪᱤᱠᱤᱛᱥᱟ ᱨᱮᱭᱟᱜ ᱞᱟᱹᱠᱛᱤ ᱛᱟᱦᱮ ᱠᱟᱱᱟ ᱢᱮᱱᱠᱷᱟᱱ ᱚᱱᱟ ᱵᱟᱝ ᱦᱩᱭᱩᱜ ᱠᱟᱱᱟ ᱤᱧᱟᱹᱜ ᱩᱭᱦᱟᱹᱨ ᱤᱧᱤᱧ ᱠᱷᱚᱡᱚᱜ ᱟ ᱤᱧᱤᱧ ᱤᱧ ᱨᱤᱠᱟᱹᱭᱟ ᱡᱮ ᱚᱱᱟᱠᱚᱦᱚᱸ ᱦᱩᱭᱩᱜ ᱢᱟ ᱡᱮᱢᱚᱱ ᱨᱟᱱᱠᱩ ᱡᱚᱛᱚ ᱥᱩᱢᱟᱹᱭ ᱵᱟᱠᱩ ᱫᱚᱦᱚᱭᱟ ᱮᱵᱮᱞ ᱮᱵᱮᱞ ᱚᱱᱟᱠᱚᱦᱚᱸ ᱛᱟᱦᱮᱱ ᱢᱟ ᱨᱳᱜᱤ ᱡᱚᱠᱷᱚᱱ ᱜᱤ ᱡᱟᱦᱟᱸᱛᱤᱥ ᱪᱟᱞᱟᱜ ᱟ ᱡᱟᱦᱟᱸᱛᱤᱱ ᱨᱮᱭ ᱪᱟᱞᱟᱜ ᱟ ᱩᱱᱨᱮᱜᱤ ᱡᱚᱛᱚᱣᱟᱜ ᱮ ᱧᱟᱢ ᱢᱟ ᱟᱨᱳ ᱨᱳᱜᱤ ᱚᱱᱟ ᱰᱚᱠᱴᱚᱨ ᱠᱚᱦᱚᱸ ᱱᱟᱥ ᱠᱚᱦᱚᱸ ᱥᱟᱸᱜᱮ ᱫᱷᱟᱨᱟᱠᱩ ᱛᱟᱦᱮᱸ ᱞᱮᱱᱠᱷᱟᱱ ᱨᱳᱜᱤ ᱡᱟᱦᱟᱸᱛᱤᱱᱟᱹᱜ ᱠᱩ ᱦᱟᱸᱥᱯᱟᱛᱟᱞ ᱵᱮᱰᱠᱩ ᱥᱟᱸᱜᱮᱭ ᱢᱟ ᱪᱤᱠᱤᱛᱥᱟ ᱨᱮᱭᱟᱜ ᱡᱟᱦᱟᱸ ᱵᱮᱵᱚᱥᱛᱟ ᱛᱮᱦᱮᱱᱟ ᱚᱱᱟᱠᱩ ᱛᱟᱦᱮᱸ ᱫᱚᱨᱠᱟᱨ ᱦᱟᱸᱥᱯᱟᱛᱟᱞ ᱥᱟᱯᱷᱟᱭ ᱛᱟᱦᱮᱱ ᱦᱩᱭᱩᱜ ᱫᱚᱨᱠᱟᱨ ᱥᱩᱨ ᱥᱩᱯᱩᱨ ᱨᱮ ᱡᱟᱦᱟᱸ ᱛᱟᱦᱮᱱᱟ ᱵᱟᱛᱟᱵᱚᱨᱚᱱ ᱚᱱᱟᱠᱚᱦᱚᱸ ᱥᱚᱱᱛᱚᱨ ᱛᱮᱦᱚᱸ ᱛᱟᱦᱮᱱᱟ ᱠᱟᱨᱚᱱ ᱦᱟᱸᱥᱯᱟᱛᱟᱞ ᱛᱚ ᱟᱹᱰᱤ ᱨᱚᱠᱚᱢ ᱵᱮᱠᱴᱮᱨᱤᱭᱟ ᱦᱚᱛᱮ ᱛᱮᱦᱚᱸ ᱦᱚᱲ ᱜᱨᱟᱥᱚᱜᱟᱠᱩ ᱚᱱᱟᱦᱚᱸ ᱛᱟᱦᱮᱸ ᱫᱚᱨᱠᱟᱨ ᱡᱚᱛᱚᱜᱮ ᱱᱚᱣᱟ ᱥᱩᱡᱚᱜ ᱥᱩᱵᱤᱫᱷᱟ ᱛᱟᱦᱮᱸ ᱞᱮᱱᱠᱷᱟᱱ ᱛᱚᱵᱮ ᱮᱱᱟᱜ ᱦᱟᱸᱥᱯᱟᱛᱟᱞ ᱯᱚᱨᱤ ᱯᱩᱨᱱᱚ ᱛᱟᱦᱮᱱᱟ ᱥᱮ ᱦᱟᱸᱥᱯᱟᱛᱟᱞ ᱡᱟᱦᱟᱸ ᱟᱥᱠᱟᱛᱮᱜ ᱦᱚᱲᱠᱚᱠᱚ ᱪᱟᱞᱟᱜ ᱟ ᱩᱠᱩ ᱚᱱᱟ ᱟᱥ ᱯᱩᱨᱟᱹᱜ ᱟ ᱥᱮ ᱨᱩᱜᱤ ᱡᱟᱦᱟᱸ ᱟᱥᱛᱮ ᱱᱚᱰᱮ ᱵᱷᱚᱨᱛᱤ ᱞᱮᱱᱠᱷᱟᱱᱮ ᱚᱸᱰᱮ ᱤᱭᱟᱹᱜ ᱟᱭ ᱵᱮᱥᱚᱜ ᱟᱭ ᱚᱱᱟ ᱟᱥᱡᱮᱱᱚ ᱯᱩᱨᱚᱱᱚᱜ ᱢᱟ ᱚᱱᱠᱟᱢᱚᱛᱚ ᱡᱚᱛᱚ ᱦᱟᱸᱥᱯᱟᱛᱟᱞ ᱨᱮᱜᱮ ᱱᱚᱣᱟ ᱥᱩᱵᱤᱫᱷᱟ ᱛᱟᱦᱮᱱᱢᱟ ᱢᱮᱱᱛᱮ ᱤᱧᱤᱧ ᱢᱚᱱᱮᱭᱟ